ᱦᱚᱸ ᱦᱮᱞᱳ ᱚᱠᱚᱭᱮᱢ ᱞᱟᱹᱭᱮᱜᱼᱟ ᱦᱮᱸ ᱡᱚᱦᱟᱨ ᱡᱚᱦᱟᱨ ᱚᱠᱚᱭᱮᱢ ᱞᱟᱹᱭᱮᱜᱼᱟ ᱦᱚᱸ ᱞᱟᱹᱭ ᱢᱮ ᱦᱚᱸ ᱠᱩᱠᱞᱤ ᱵᱟᱠᱷᱨᱟ ᱜᱮ ᱟᱹᱰᱤ ᱟᱹᱰᱤ ᱥᱟᱨᱦᱟᱣ ᱟᱫᱚ ᱠᱷᱮᱞ ᱞᱮᱠᱟᱛᱮ ᱧᱮᱞ ᱞᱮᱠᱷᱟᱱ ᱫᱚ ᱚᱝᱠᱟ ᱢᱟ ᱟᱭᱢᱟ ᱜᱚᱴᱟᱝ ᱠᱷᱮᱹᱞ ᱢᱮᱱᱟᱜᱼᱟ ᱠᱟᱵᱟᱰᱤ ᱠᱷᱮᱹᱞ ᱯᱷᱩᱴᱵᱚᱞ ᱠᱷᱮᱹᱞ ᱠᱨᱤᱠᱮᱴ ᱠᱷᱮᱹᱞ ᱰᱟᱺᱰᱭᱟᱹ ᱠᱷᱮᱹᱞ ᱟᱭᱢᱟ ᱜᱚᱴᱟᱝ ᱠᱷᱮᱹᱞ ᱢᱮᱱᱟᱜᱼᱟ ᱟᱫᱚ ᱱᱚᱸᱰᱮ ᱟᱵᱚ ᱟᱰᱮᱯᱟᱥᱮ ᱥᱮ ᱟᱵᱚ ᱯᱩᱨᱵᱤ ᱥᱤᱝᱵᱷᱩᱢ ᱥᱮ ᱥᱟᱢᱟᱝ ᱥᱤᱝᱵᱷᱩᱢ ᱥᱮ ᱟᱵᱚ ᱡᱷᱟᱲᱠᱷᱚᱸᱰ ᱨᱮᱫᱚ ᱱᱚᱝᱠᱟ ᱯᱷᱩᱴᱵᱚᱞ ᱠᱷᱮᱹᱞ ᱜᱮ ᱡᱟᱹᱥᱛᱤ ᱠᱚ ᱠᱷᱮᱹᱞᱮᱜᱼᱟ ᱟᱫᱚ ᱯᱷᱩᱴᱵᱚᱞ ᱠᱷᱮᱹᱞ ᱨᱮᱫᱚ ᱯᱟᱞᱮᱱ ᱯᱟᱞᱮᱱ ᱫᱚ ᱵᱟ ᱯᱷᱩᱴᱵᱚᱞ ᱠᱷᱮᱹᱞ ᱨᱮᱫᱚ ᱢᱟᱱᱮ ᱚᱱᱟ ᱞᱟᱹᱜᱤᱫ ᱫᱚ ᱵᱟᱝ ᱠᱟᱱᱟ ᱡᱮ ᱤᱧ ᱯᱷᱩᱴᱵᱚᱞᱤᱧ ᱠᱷᱮᱹᱞ ᱠᱷᱟᱱ ᱥᱤᱨᱯᱟᱹᱧ ᱦᱟᱛᱟᱣᱟ ᱚᱱᱟ ᱨᱟᱹᱥᱠᱟᱹ ᱛᱮᱫᱚ ᱵᱟᱠᱚ ᱠᱷᱮᱹᱞᱮᱜᱼᱟ ᱯᱷᱩᱴᱵᱚᱞᱮᱢ ᱠᱷᱮᱹᱞ ᱠᱷᱟᱱ ᱟᱢᱟᱜ ᱦᱚᱲᱢᱚ ᱮᱠᱥᱟᱨᱥᱟᱭᱤᱡᱽ ᱞᱮᱠᱟᱭ ᱠᱟᱹᱢᱤᱭᱟ ᱡᱟᱦᱟᱸ ᱵᱮᱭᱟᱢ ᱵᱮᱭᱟᱢ ᱡᱟᱦᱟᱸ ᱠᱚ ᱢᱮᱱᱫᱟ ᱮᱠᱥᱟᱨᱥᱟᱭᱤᱡᱽ ᱡᱟᱦᱟᱸ ᱠᱚ ᱞᱟᱹᱭᱟ ᱚᱱᱟ ᱜᱮ ᱠᱟᱹ ᱠᱟᱹᱢᱤᱭᱟ ᱫᱤᱱ ᱜᱮ ᱥᱮᱛᱟᱜ ᱨᱮ ᱠᱟᱹᱴᱤᱡ ᱫᱟᱹᱲ ᱵᱟᱲᱟ ᱧᱚᱜᱟᱢ ᱟᱨᱮᱢ ᱠᱷᱮᱹᱞ ᱧᱚᱜᱟᱢ ᱟᱨ ᱛᱟᱨᱟᱥᱤᱧ ᱵᱮᱲᱟᱢ ᱫᱟᱹᱲ ᱵᱟᱲᱟ ᱧᱚᱜᱟᱢ ᱠᱷᱮᱹᱞ ᱵᱟᱲᱟ ᱧᱚᱜᱟᱢ ᱮᱱᱠᱷᱟᱱ ᱦᱚᱲᱢᱚ ᱱᱤᱯᱷᱩᱴ ᱛᱟᱦᱮᱱᱟ ᱨᱳᱜᱽ ᱟᱡᱟᱨ ᱠᱚ ᱞᱚᱜᱚᱱ ᱵᱟᱭ ᱦᱤᱡᱩᱜᱼᱟ ᱟᱨ ᱟᱭᱢᱟ ᱪᱮᱫᱞᱮᱠᱟᱱ ᱡᱟᱦᱟᱸᱞᱮᱠᱟᱱ ᱨᱳᱜᱽ ᱟᱡᱟᱨ ᱜᱮ ᱵᱟᱭ ᱦᱩᱭᱩᱜᱼᱟ ᱦᱚᱢᱚ ᱨᱮ ᱟᱹᱰᱤ ᱵᱮᱥ ᱟᱹᱭᱠᱟᱹᱣᱚᱜᱼᱟ ᱡᱟᱹᱯᱤᱫ ᱠᱚ ᱟᱹᱰᱤ ᱱᱟᱯᱟᱭ ᱦᱤᱡᱩᱜᱼᱟ ᱯᱟᱲᱦᱟᱜ ᱜᱤᱫᱽᱨᱟᱹ ᱫᱚ ᱯᱟᱲᱦᱟᱣ ᱛᱟᱭ ᱱᱟᱯᱟᱭ ᱦᱤᱡᱩᱜᱼᱟ ᱟᱨ ᱡᱟᱦᱟᱸᱭ ᱜᱮ ᱡᱟᱦᱟᱸᱭ ᱦᱚᱲ ᱢᱟᱱᱮ ᱵᱟᱭ ᱩᱥᱩᱞᱚᱜ ᱠᱟᱱᱟ ᱩᱱᱤ ᱦᱚᱸᱭ ᱩᱥᱩᱞᱚᱜᱼᱟ ᱟᱨ ᱚᱝᱠᱟ ᱟᱹᱛᱷᱟᱹᱣᱲᱤ ᱟᱹᱛᱷᱟᱹᱣᱲᱤ ᱦᱚᱲᱢᱚ ᱵᱟᱭ ᱢᱚᱴᱟᱜᱼᱟ ᱡᱟᱦᱟᱸᱭ ᱟᱫᱚᱢ ᱠᱚ ᱢᱚᱴᱟᱜ ᱠᱟᱱ ᱫᱚ ᱤᱛᱤᱞ ᱠᱚ ᱰᱷᱮᱨᱚᱜ ᱠᱟᱱᱟ ᱤᱛᱤᱞ ᱫᱚ ᱮᱱᱠᱷᱟᱱ ᱟᱭᱢᱟ ᱞᱮᱠᱟᱱ ᱵᱤᱢᱟᱨ ᱟᱡᱟᱨ ᱨᱮᱠᱚ ᱦᱤᱡᱩᱜᱼᱟ ᱚᱱᱠᱟ ᱵᱟᱭ ᱚᱱᱠᱟ ᱦᱚᱪᱚᱣᱟᱜᱼᱟ ᱢᱟᱱᱮ ᱦᱚᱲᱢᱚ ᱱᱤᱯᱷᱩᱴᱮ ᱫᱚᱦᱚᱭᱟ ᱚᱱᱟᱛᱮ ᱚᱱᱟ ᱯᱷᱩᱴᱵᱚᱞ ᱠᱷᱮᱹᱞ ᱫᱚᱠᱚ ᱠᱷᱮᱹᱞᱟ ᱟᱫᱚ ᱚᱱᱟ ᱥᱟᱶᱛᱮ ᱥᱚᱨᱠᱟᱨ ᱦᱚᱸ ᱱᱤᱛᱳᱜᱼᱮᱭ ᱥᱟᱨᱦᱟᱣ ᱠᱟᱜᱼᱟ ᱟᱨ ᱫᱤᱥᱚᱢ ᱦᱚᱲ ᱦᱚᱸᱠᱚ ᱥᱟᱨᱦᱟᱣ ᱠᱟᱜᱼᱟ ᱟᱨ ᱱᱤᱛᱳᱜ ᱡᱟᱭᱜᱟ ᱡᱟᱭᱜᱟ ᱠᱚ ᱠᱷᱮᱹᱞ ᱠᱟᱱᱟ ᱚᱱᱟ ᱨᱮᱱᱟᱝ ᱦᱮᱯᱨᱟᱣ ᱦᱚᱸᱠᱚ ᱫᱚᱦᱚᱭᱮᱜᱼᱟ ᱡᱟᱦᱟᱸ ᱠᱚᱢᱯᱤᱴᱤᱥᱮᱱ ᱠᱚ ᱢᱮᱛᱟᱜ ᱠᱟᱱᱟ ᱡᱟᱦᱟᱸᱭ ᱴᱤᱢ ᱜᱮ ᱱᱚᱝᱠᱟᱭ ᱫᱟᱲᱮᱭᱟᱜ ᱠᱟᱱᱟ ᱩᱱᱤ ᱴᱤᱢ ᱫᱚ ᱡᱟᱦᱟᱸᱭ ᱥᱟᱨᱦᱟᱣᱮ ᱠᱟᱱᱟ ᱠᱚ ᱚᱱᱠᱟ ᱜᱮ ᱟᱨ ᱟᱭᱢᱟ ᱜᱚᱴᱟᱱ ᱟᱵᱚ ᱟᱵᱚ ᱡᱷᱟᱲᱠᱷᱚᱸᱰ ᱥᱩᱢᱩᱝ ᱨᱮᱫᱚ ᱵᱟᱝ ᱱᱚᱣᱟ ᱟᱵᱚ ᱵᱷᱟᱨᱚᱛ ᱥᱮ ᱵᱷᱟᱨᱚᱛ ᱠᱷᱚᱱ ᱵᱟᱦᱨᱮ ᱨᱮᱦᱚᱸ ᱱᱚᱣᱟ ᱠᱚ ᱠᱷᱮᱹᱞᱮᱜᱼᱟ ᱟᱫᱚ ᱱᱚᱜᱼᱚᱸᱭ ᱱᱚᱝᱠᱟ ᱡᱚᱛᱚ ᱫᱤᱥᱚᱢ ᱨᱮᱱ ᱥᱮ ᱡᱚᱛᱚ ᱨᱟᱡᱡᱚ ᱨᱮᱱ ᱡᱚᱛᱚ ᱯᱚᱱᱚᱛ ᱨᱮᱱ ᱜᱮ ᱱᱚᱣᱟ ᱠᱷᱮᱹᱞ ᱫᱚᱠᱚ ᱠᱩᱥᱤᱣᱟᱠᱟᱫᱼᱟ ᱟᱫᱚ ᱱᱚᱣᱟ ᱠᱷᱮᱹᱞ ᱫᱚ ᱟᱹᱰᱤ ᱜᱚᱴᱟᱝ ᱥᱮ ᱟᱹᱰᱤᱜᱟᱱ ᱞᱟᱵᱽ ᱢᱮᱱᱟᱜᱼᱟ ᱚᱱᱟ ᱠᱷᱟᱹᱛᱤᱨ ᱛᱮ ᱱᱚᱣᱟ ᱠᱷᱮᱹᱞ ᱫᱚᱠᱚ ᱠᱩᱥᱤᱭᱟᱜ ᱛᱮ ᱱᱚᱣᱟ ᱟᱵᱚ ᱱᱚᱸᱰᱮᱱ ᱟᱵᱚ ᱨᱤᱱ ᱥᱟᱱᱛᱟᱲ ᱠᱚ ᱥᱮ ᱡᱚᱛᱚ ᱡᱟᱹᱛᱤ ᱜᱮ ᱥᱟᱱᱛᱟᱲ ᱥᱩᱢᱩᱝ ᱫᱚ ᱵᱟᱝ ᱡᱚᱛᱚ ᱡᱟᱹᱛᱤ ᱜᱮᱠᱚ ᱠᱷᱮᱹᱞ ᱠᱟᱱ ᱜᱮᱭᱟ ᱟᱫᱚ ᱢᱟ ᱠᱷᱮᱹᱞ ᱨᱮᱱᱟᱝ ᱠᱟᱛᱷᱟ ᱫᱚ ᱱᱚᱜᱼᱚᱸᱭ ᱱᱚᱝᱠᱟ ᱠᱟᱱᱟ ᱚᱱᱟᱛᱮᱠᱚ ᱠᱷᱮᱹᱞᱟ ᱟᱫᱚ ᱢᱟ ᱴᱷᱤᱠ ᱜᱮᱭᱟ ᱛᱚᱵᱮ ᱤᱱᱠᱟᱹ ᱫᱷᱟᱨᱟ ᱜᱮ ᱦᱚᱸ ᱢᱟ ᱱᱟᱯᱟᱭ ᱜᱮ ᱳᱠᱮ ᱢᱟ ᱱᱟᱯᱟᱭ ᱜᱮ